ᱢᱟᱹᱡᱷᱤ ᱛᱷᱟᱱ ᱨᱮᱫᱳ ᱯᱩᱡᱟ ᱯᱟᱥᱟ ᱥᱮ ᱟᱪᱟᱨ ᱵᱤᱪᱟ ᱨ ᱫᱚ ᱦᱳᱭᱳᱜᱼᱟ ᱚᱱᱟᱛᱮ ᱢᱟᱹᱡᱷᱤ ᱛᱷᱟᱱ ᱟᱵᱚ ᱪᱟᱞᱟᱣ ᱦᱩᱭᱟᱵᱚᱱᱟ ᱡᱟᱦᱮᱨ ᱛᱷᱟᱱ ᱫᱚ ᱟᱵᱚ ᱵᱚᱸᱜᱟ ᱵᱳᱨᱳ ᱠᱚᱣᱟᱜ ᱢᱩᱲᱩᱫ ᱡᱟᱭᱜᱟ ᱠᱟᱱᱟ ᱩᱱᱠᱩ ᱫᱚ ᱚᱸᱰᱮ ᱜᱮᱠᱚ ᱛᱟᱦᱮᱱᱟ ᱩᱱᱠᱩᱣᱟᱜ ᱛᱷᱩᱢ ᱟᱥᱤᱥ ᱧᱟᱢ ᱞᱟ ᱜᱤᱫ ᱜᱮ ᱟᱵᱚ ᱫᱚ ᱡᱟᱦᱮᱨ ᱪᱟᱞᱟᱣ ᱦᱩᱭᱩᱜ ᱛᱟᱵᱚᱱᱟ ᱩᱯᱟ ᱥ ᱫᱳᱚ ᱟᱵᱚ ᱥᱟᱱᱛᱟᱲ ᱥᱚᱢᱟᱡᱽ ᱨᱮ ᱵᱚᱸᱜᱟ ᱵᱳᱨᱳ ᱠᱚ ᱫᱮᱵᱟ ᱥᱮᱰᱟ ᱠᱚ ᱞᱟᱹᱜᱤᱫ ᱫᱚ ᱢᱟᱱᱟᱣ ᱦᱩᱭᱟᱵᱚᱱᱟ ᱟᱨ ᱟᱵᱳᱣᱟᱜ ᱥᱟᱱᱛᱟᱲ ᱫᱷᱚᱨᱚᱢ ᱨᱮ ᱟ ᱨᱤ ᱪᱟ ᱞᱤ ᱫᱚ ᱟᱭᱢᱟ ᱢᱮᱱᱟᱜᱼᱟ ᱚᱱᱟᱠᱚ ᱢᱩᱫᱽᱨᱮ ᱵᱟᱯᱞᱟ ᱵᱷᱟᱸᱰᱟᱱ ᱪᱷᱟ ᱴᱤᱭᱟ ᱨ ᱱᱤᱭᱟ ᱠᱚᱫᱚ ᱠᱚᱨᱟᱣ ᱜᱮ ᱦᱩᱭᱟᱵᱚᱱᱟ ᱟᱨ ᱱᱤᱭᱟ ᱨᱮᱱᱟᱜ ᱜᱩᱨᱩᱛᱛᱚ ᱫᱚ ᱟᱭᱢᱟ ᱜᱮ ᱢᱮᱱᱟᱜᱼᱟ